ᱤᱧ ᱫᱚ ᱤᱧᱟᱜ ᱚᱲᱟᱜ ᱫᱚ ᱟᱹᱰᱤ ᱢᱚᱡᱽ ᱛᱮᱜᱮᱧ ᱥᱟᱯᱲᱟᱣ ᱤᱧ ᱵᱟᱰᱟᱭᱟ ᱢᱚᱡᱽ ᱜᱮ ᱮᱥᱠᱮᱡ ᱤᱭᱟᱹ ᱛᱮ ᱚᱞ ᱨᱟᱠᱟᱵ ᱮᱫᱟᱹᱧ ᱢᱚᱡᱽ ᱜᱮ ᱯᱟᱛᱞᱤ ᱪᱷᱚᱰᱚᱜ ᱠᱚ ᱵᱟᱦᱟ ᱠᱚ ᱚᱱᱟᱠᱚᱧ ᱵᱮᱱᱟᱣ ᱨᱟᱠᱟᱵ ᱮᱫᱟᱹᱧ ᱢᱚᱡᱽ ᱜᱮ ᱡᱚᱛᱚ ᱜᱮ ᱟᱹᱰᱤ ᱢᱚᱡᱽ ᱛᱮᱜᱮᱧ ᱤᱭᱟᱹᱭᱟ ᱚᱠᱚᱭ ᱪᱮᱫ ᱞᱮᱠᱟᱭ ᱵᱟᱰᱟᱭᱟ ᱚᱱᱠᱟ ᱜᱮᱠᱚ ᱥᱟᱡᱟᱣ ᱥᱟᱯᱲᱟᱣ ᱮᱫᱟ ᱟᱫᱚ ᱤᱧᱟ ᱜ ᱟ ᱛᱩ ᱴᱚᱞᱟ ᱨᱮᱫᱚ ᱚᱲᱟᱜ ᱦᱟᱥᱟ ᱨᱮᱭᱟᱜ ᱚᱲᱟᱜ ᱫᱚ ᱟᱹᱰᱤ ᱢᱚᱡᱽ ᱜᱮ ᱯᱚᱛᱟᱣ ᱨᱟᱠᱟᱵᱽ ᱵᱚᱜᱼᱟ ᱟᱢ ᱪᱮᱫ ᱞᱮᱠᱟᱢ ᱢᱮᱱᱟ ᱚᱱᱠᱟᱜᱮᱢ ᱯᱚᱛᱟᱣ ᱫᱟᱲᱮᱭᱟᱜᱼᱟ ᱟᱨ ᱡᱟᱦᱟᱸ ᱨᱮᱜᱮ ᱤᱭᱟᱹ ᱠᱚᱦᱚᱸ ᱫᱮᱣᱟᱞ ᱠᱚᱨᱮ ᱫᱟᱞᱟᱱ ᱚᱲᱟᱜ ᱫᱮᱣᱟᱞ ᱠᱚᱨᱮᱦᱚᱸ ᱚᱠᱚᱭ ᱪᱮᱫ ᱞᱮᱠᱟᱭ ᱵᱟᱲᱟᱭᱟ ᱵᱟᱦᱟ ᱠᱚ ᱤᱭᱟᱹ ᱠᱚ ᱚᱠᱱᱟ ᱠᱚ ᱚᱞ ᱨᱟᱠᱟᱵᱽ ᱮᱫᱟ ᱟᱨ ᱤᱧᱦᱚᱸ ᱤᱧᱟ ᱜ ᱫᱮᱣᱟᱞ ᱟᱞᱮ ᱚᱲᱟᱜ ᱫᱚ ᱫᱮᱣᱟᱞ ᱨᱮᱫᱚ ᱟᱭᱢᱟ ᱨᱚᱠᱚᱢ ᱵᱟᱦᱟ ᱠᱚᱜᱮᱧ ᱵᱮᱱᱟᱣ ᱵᱟᱲᱟ ᱟᱠᱟᱫᱟ ᱟᱨᱤᱧ ᱵᱮᱱᱟᱣ ᱜᱮᱭᱟ ᱟᱨ ᱱᱚᱣᱟ ᱠᱚᱜᱮ ᱤᱧᱛᱮᱧ ᱜᱟᱱᱫᱟ ᱱᱚᱣᱟ ᱠᱚᱫᱚ ᱟᱢ ᱫᱚ ᱵᱟᱰᱟᱭ ᱜᱮᱭᱟ ᱵᱟᱦᱟ ᱵᱮᱱᱟᱣ ᱠᱚ ᱤᱭᱟᱹ ᱠᱚ ᱤᱭᱟᱹ ᱠᱚ ᱮᱱᱛᱮᱫ ᱢᱚᱡᱽ ᱢᱚᱡᱽ ᱡᱤᱱᱤᱥ ᱚᱞ ᱨᱟᱠᱟᱵᱽ ᱠᱚ ᱤᱭᱟᱹ ᱠᱚ ᱟᱞᱮ ᱚᱲᱟᱜ ᱵᱷᱤᱨ ᱨᱮᱫᱚ ᱤᱧ ᱫᱚ ᱟᱞᱮ ᱚᱲᱟᱜ ᱟᱹᱰᱤ ᱜᱟᱱᱤᱧ ᱥᱟᱯᱲᱟᱣ ᱞᱟᱜᱟᱣ